ᱱᱤᱭᱟ ᱵᱟᱛᱟᱨ ᱡᱩᱣᱟᱹᱱ ᱠᱚᱲᱟᱼᱠᱩᱲᱤ ᱠᱚ ᱨᱳᱡᱽᱜᱟᱨ ᱰᱟᱦᱟᱨ ᱨᱮ ᱟᱹᱰᱤ ᱮᱴᱠᱮᱴᱚᱬᱮ ᱠᱚ ᱧᱟᱢᱮᱜ ᱠᱟᱱᱟ ᱚᱞ ᱯᱟᱲᱦᱟᱣ ᱠᱟᱛᱮᱫ ᱦᱚᱸ ᱱᱚᱠᱨᱤ ᱪᱟᱹᱠᱨᱤ ᱵᱟᱝ ᱠᱚ ᱧᱟᱢᱫᱟ ᱱᱚᱠᱨᱤ ᱪᱟᱹᱠᱨᱤ ᱵᱟᱝ ᱧᱟᱢ ᱠᱷᱟᱹᱛᱤᱨ ᱚᱠᱚᱭ ᱫᱚ ᱵᱟᱦᱨᱮ ᱠᱟᱹᱢᱤ ᱠᱚ ᱪᱟᱞᱟᱜ ᱠᱟᱱᱟ ᱵᱤᱨᱤᱫ ᱠᱟᱹᱢᱤ ᱠᱚᱢᱟ ᱵᱟᱝᱠᱚ ᱥᱮᱬᱟ ᱫᱟᱲᱮᱭᱟᱜ ᱠᱟᱱᱟ ᱥᱮ ᱦᱚᱜᱼᱚᱸᱭ ᱱᱚᱣᱟ ᱯᱷᱮᱨ ᱵᱮᱯᱟᱨ ᱠᱟᱹᱢᱤ ᱨᱮ ᱦᱚᱸ ᱵᱟᱠᱚ ᱞᱟᱦᱟᱜ ᱠᱟᱱᱟ ᱚᱱᱟᱛᱮ ᱟᱹᱰᱤ ᱮᱴᱠᱮᱴᱚᱬᱮ ᱨᱮᱠᱚ ᱯᱟᱲᱟᱜ ᱠᱟᱱᱟ ᱚᱠᱚᱭ ᱦᱚᱸ ᱱᱚᱝᱠᱟ ᱪᱮᱞᱮᱡᱽ ᱠᱟᱛᱮᱫ ᱡᱮ ᱪᱟᱹᱠᱨᱤ ᱪᱷᱟᱰᱟ ᱟᱨ ᱦᱚᱸ ᱵᱟᱧᱪᱟᱣ ᱰᱟᱦᱟᱨ ᱢᱮᱱᱟᱜᱼᱟ ᱱᱚᱣᱟ ᱠᱚᱫᱚ ᱵᱟᱝᱠᱚ ᱪᱮᱞᱮᱡᱽ ᱫᱟᱲᱮᱭᱟᱜ ᱠᱟᱱᱟ ᱟᱨ ᱚᱠᱚᱭ ᱫᱚ ᱦᱚᱜᱼᱚᱸᱭ ᱱᱚᱣᱟ ᱚᱵᱷᱟᱵᱽ ᱚᱱᱚᱴᱚᱱᱛᱮ ᱚᱯᱩᱥᱴᱤ ᱥᱮ ᱚᱱᱠᱟ ᱵᱷᱟᱹᱜᱤ ᱡᱚᱢᱟᱜ ᱧᱩᱣᱟᱜ ᱠᱚ ᱵᱟᱠᱚ ᱡᱚᱜᱟᱲ ᱫᱟᱲᱮᱭᱟᱜ ᱠᱟᱱᱟ ᱟᱨ ᱚᱱᱟ ᱡᱩᱣᱟᱹᱱ ᱠᱟᱹᱢᱤ ᱦᱚᱨᱟ ᱠᱚᱨᱮ ᱦᱚᱸ ᱵᱟᱠᱚ ᱞᱟᱦᱟ ᱫᱟᱲᱮᱭᱟᱜ ᱠᱟᱱᱟ ᱚᱱᱟᱛᱮ ᱥᱟᱱᱟᱢ ᱠᱩᱲᱤᱼᱠᱚᱲᱟ ᱠᱚ ᱞᱟᱦᱟ ᱦᱤᱡᱩᱜ ᱦᱩᱭᱩᱜ ᱛᱟᱠᱚᱣᱟ ᱱᱚᱣᱟ ᱤᱭᱟᱹ ᱨᱮ ᱯᱷᱮᱨ ᱵᱮᱯᱟᱨ ᱠᱟᱹᱢᱤ ᱨᱮ ᱟᱨ ᱱᱮᱛᱟᱨ ᱱᱩᱠᱩᱱ ᱠᱚᱲᱟ ᱡᱟ ᱠᱚ ᱡᱷᱩᱠᱟᱹᱜ ᱠᱟᱱᱟ ᱚᱞᱚᱜ ᱯᱟᱲᱦᱟᱣ ᱛᱟᱨᱟ ᱛᱟᱨᱟ ᱠᱚ ᱪᱮᱫ ᱫᱟ ᱟᱨ ᱫᱚᱱ ᱜᱚᱰᱟ ᱟᱨ ᱵᱟᱯᱞᱟ ᱵᱤᱦᱟᱹ ᱠᱚᱨᱮ ᱚᱱᱟ ᱠᱚᱨᱮ ᱠᱚ ᱥᱚᱜ ᱪᱟᱞᱟᱜ ᱠᱟᱱᱟ ᱡᱟᱦᱟᱸ ᱵᱟᱯᱞᱟ ᱜᱚᱰᱟ ᱚᱸᱰᱮ ᱜᱮ ᱡᱟᱦᱟᱱᱟᱜ ᱢᱮᱞᱟ ᱪᱷᱟᱛᱟ ᱚᱸᱰᱮ ᱜᱮ ᱚᱱᱟ ᱠᱷᱟᱹᱛᱤᱨ ᱟᱠᱚᱣᱟᱜ ᱪᱮᱞᱮᱡᱽ ᱨᱮ ᱵᱟᱠᱚ ᱦᱮᱡ ᱫᱟᱲᱮᱭᱟᱜ ᱠᱟᱱᱟ ᱟᱨ ᱚᱱᱟᱛᱮ ᱩᱱᱠᱩᱭᱟᱜ ᱨᱳᱡᱽᱜᱟᱨ ᱦᱚᱸ ᱵᱟᱝ ᱦᱩᱭᱩᱜ ᱠᱟᱱᱟ ᱚᱱᱟ ᱞᱮᱠᱟᱛᱮ ᱱᱤᱛᱚᱜ ᱱᱩᱠᱩ ᱡᱩᱣᱟᱹᱱ ᱠᱚ ᱵᱟᱹᱱᱤᱡᱽ ᱵᱮᱯᱟᱨ ᱥᱮ ᱯᱷᱮᱨ ᱵᱮᱯᱟᱨ ᱠᱟᱹᱢᱤ ᱨᱮᱠᱚ ᱞᱟᱦᱟ ᱦᱮᱡ ᱞᱮᱱᱠᱷᱟᱡ ᱩᱱᱠᱩᱣᱟᱭᱜ ᱨᱳᱡᱽᱜᱟᱨ ᱫᱚ ᱞᱟᱦᱟ ᱥᱮᱡ ᱦᱮᱡ ᱤᱫᱤ ᱠᱚᱜᱼᱟ ᱟᱨ ᱩᱱᱠᱩ ᱜᱷᱟᱨᱚᱸᱡᱽ ᱠᱚᱨᱮ ᱟᱠᱚᱣᱟᱜ ᱪᱮᱞᱮᱡᱽ ᱦᱚᱛᱮᱡ ᱛᱮ ᱞᱟᱦᱟᱛᱤ ᱦᱩᱭ ᱠᱚᱜᱼᱟ